ᱮᱴᱟᱜ ᱜᱟᱛᱟᱠ ᱨᱮᱱ ᱦᱚᱲ ᱢᱮᱱᱟᱜ ᱠᱚᱜᱮᱭᱟ ᱵᱟᱜᱟᱞᱤ ᱢᱮᱱᱟᱜ ᱠᱚᱣᱟ ᱡᱚᱞᱦᱟ ᱢᱮᱱᱟᱜ ᱠᱚᱣᱟ ᱟᱨ ᱛᱤᱱ ᱜᱷᱟᱹᱲᱤᱡ ᱠᱟᱹᱢᱤ ᱵᱟᱨᱮᱛᱮ ᱵᱟᱨᱦᱮ ᱨᱤᱧ ᱛᱟᱸᱦᱮᱱᱟ ᱩᱱᱜᱷᱟᱹᱲᱤᱡ ᱫᱚ ᱮᱴᱟᱜ ᱦᱚᱲ ᱠᱚ ᱥᱟᱶ ᱵᱟᱹᱧ ᱡᱚᱜᱟᱡᱳᱡᱜ ᱜᱮᱭᱟ